ᱡᱮᱢᱚᱱ ᱞᱟᱹᱠᱛᱤᱭᱟᱜ ᱟᱹᱨᱤᱪᱟᱹᱞᱤ ᱠᱚᱨᱮ ᱡᱮᱢᱚᱱ ᱵᱟᱦᱟᱜ ᱟᱵᱚᱱ ᱥᱚᱦᱚᱨᱟᱭᱚᱜᱼᱟ ᱵᱚᱱ ᱚᱱᱠᱟᱜᱮ ᱵᱟᱦᱟ ᱵᱚᱸᱜᱟ ᱨᱮᱫᱚ ᱵᱟᱦᱟ ᱥᱚᱦᱚᱨᱟᱭ ᱵᱚᱸᱜᱟᱨᱮ ᱥᱚᱦᱚᱨᱟᱭ ᱨᱟᱡᱟ ᱥᱟᱞᱟ ᱠᱚᱦᱚᱸ ᱢᱮᱱᱟᱜ ᱛᱟᱵᱚᱱᱟ ᱩᱱ ᱡᱚᱠᱷᱚᱱ ᱱᱟᱣᱟ ᱵᱟᱦᱟ ᱵᱚᱸᱜᱟ ᱨᱮᱫᱚ ᱡᱮᱢᱚᱱ ᱱᱟᱣᱟᱱᱟᱜ ᱯᱷᱚᱞ ᱠᱚ ᱯᱟᱠᱚᱲ ᱠᱚ ᱵᱟᱝᱠᱤ ᱵᱟᱦᱟ ᱠᱚ ᱱᱚᱝᱠᱟᱱᱟᱜ ᱠᱚᱵᱚᱱ ᱵᱮᱵᱚᱦᱟᱨᱟ ᱤᱱᱟᱹ ᱦᱤᱞᱚᱜ ᱯᱚᱨᱮ ᱠᱷᱚᱱ ᱫᱚ ᱡᱮᱢᱚᱱ ᱡᱚᱛᱚ ᱠᱤᱪᱷᱩ ᱱᱟᱣᱟᱱᱟᱜ ᱵᱚᱱ ᱤᱡᱟ ᱚᱱᱟ ᱢᱟᱲᱟᱝ ᱫᱚ ᱟᱵᱚ ᱵᱟᱵᱚᱱ ᱵᱮᱵᱚᱦᱟᱨ ᱦᱟᱛᱟᱲᱟ ᱡᱮ ᱱᱟᱣᱟ ᱯᱷᱚᱞ ᱵᱟᱝᱠᱤ ᱱᱟᱣᱟ ᱥᱟᱠᱟᱢ ᱱᱚᱣᱟ ᱠᱚ ᱡᱤᱱᱤᱥ ᱵᱟᱵᱚᱱ ᱪᱟᱞᱟᱣ ᱦᱟᱛᱟᱲᱟ ᱟᱨ ᱡᱮᱢᱚᱱ ᱜᱩᱡᱩᱜ ᱠᱚᱨᱮ ᱦᱩᱭᱱᱟ ᱜᱤᱫᱽᱨᱟᱹ ᱪᱷᱟᱹᱴᱭᱟᱹᱨ ᱵᱷᱟᱸᱰᱟᱱ ᱵᱟᱯᱞᱟ ᱜᱚᱡ ᱡᱩᱫᱤ ᱜᱤᱫᱽᱨᱟᱹ ᱵᱟᱹᱵᱤᱱ ᱪᱷᱟᱹᱴᱤᱭᱟᱹᱨᱮᱭᱟ ᱮᱱᱠᱷᱟᱱ ᱧᱩᱛᱩᱢ ᱡᱩᱫᱤ ᱵᱟᱹᱵᱤᱱ ᱧᱩᱛᱩᱢᱮᱭᱟ ᱠᱷᱟᱡ ᱵᱟᱯᱞᱟᱭᱮᱭᱟ ᱵᱮᱱ ᱪᱤᱠᱟᱹ ᱚᱱᱟ ᱤᱫᱤ ᱠᱟᱛᱮᱫ ᱦᱚᱸ ᱵᱷᱟᱸᱰᱟᱱ ᱠᱚᱨᱮ ᱵᱟᱝᱠᱤ ᱜᱩᱡᱩᱜ ᱠᱚᱨᱮ ᱮᱸᱴᱠᱮᱴᱚᱬᱮ ᱨᱟᱠᱟᱵᱼᱟ ᱪᱮᱫᱟᱜ ᱥᱮ ᱡᱩᱫᱤ ᱜᱩᱡᱩᱜᱼᱟᱭ ᱡᱩᱫᱤ ᱢᱚᱱᱮ ᱠᱟᱜᱼᱢᱮ ᱜᱤᱫᱽᱨᱟᱹ ᱵᱟᱹᱵᱤᱱ ᱵᱟᱯᱞᱟᱜᱼᱟ ᱮᱱᱠᱷᱟᱱ ᱵᱟᱹᱵᱤᱱ ᱵᱟᱯᱞᱟ ᱞᱮᱱᱠᱷᱟᱱ ᱜᱤᱫᱽᱨᱟᱹ ᱠᱚ ᱵᱟᱠᱚ ᱛᱟᱦᱮᱱ ᱛᱟᱹᱵᱤᱱᱟ ᱤᱱᱟᱹ ᱚᱠᱛᱮ ᱡᱩᱫᱤ ᱟᱹᱵᱤᱱᱵᱤᱱ ᱜᱩᱡᱩᱜᱼᱟ ᱮᱱᱠᱷᱟᱱ ᱟᱹᱵᱤᱱ ᱚᱠᱚᱭ ᱜᱚᱝᱜᱟ ᱜᱷᱟᱴ ᱫᱷᱟᱹᱵᱤᱡ ᱤᱫᱤ ᱵᱮᱱᱟᱭ ᱛᱟᱠᱤ ᱡᱟᱝ ᱵᱟᱦᱟ ᱚᱠᱚᱭ ᱟᱹᱵᱤᱱᱟᱜᱼᱮᱭ ᱥᱮᱯᱮᱧ ᱤᱫᱤ ᱛᱟᱹᱵᱤᱱᱟ ᱜᱚᱝᱜᱟ ᱜᱷᱟᱴ ᱦᱟᱹᱵᱤᱡ